ᱱᱤᱝᱠᱟᱹ ᱫᱚ ᱧᱮᱧ ᱞᱮᱠᱷᱟᱱ ᱟᱵᱚ ᱡᱟᱦᱟᱸ ᱵᱚᱱ ᱠᱷᱮᱞᱟ ᱠᱨᱤᱠᱮᱴ ᱵᱷᱚᱞᱤᱵᱚᱞ ᱥᱮ ᱯᱷᱩᱴᱵᱚᱞ ᱟᱭᱢᱟ ᱜᱟᱱ ᱠᱷᱮᱞ ᱢᱮᱱᱟᱜᱼᱟ ᱚᱱᱟ ᱢᱩᱫᱽᱨᱮ ᱤᱧᱟᱹᱜ ᱠᱩᱥᱤ ᱥᱮ ᱥᱚᱨᱮᱥ ᱤᱧᱟᱹᱜ ᱩᱭᱦᱟᱹᱨᱛᱮ ᱥᱚᱨᱮᱥ ᱟᱜ ᱠᱷᱮᱞᱳᱰ ᱫᱚ ᱯᱷᱩᱴᱵᱚᱞ ᱡᱟᱦᱟᱸ ᱯᱷᱩᱴᱵᱚᱞ ᱠᱷᱮᱞ ᱤᱫᱤ ᱠᱟᱛᱮᱫ ᱟᱵᱚᱣᱟ ᱡᱟᱦᱟᱸ ᱦᱚᱲᱢᱚ ᱨᱮ ᱥᱟᱱᱟᱢ ᱯᱟᱨᱴᱥ ᱠᱚ ᱥᱮ ᱤᱭᱟᱹ ᱠᱚ ᱵᱮᱭᱟᱢ ᱦᱩᱭᱩᱜᱼᱟ ᱵᱮᱭᱟᱢ ᱞᱮᱱᱠᱷᱟᱱ ᱟᱵᱚᱣᱟᱜ ᱦᱚᱲᱢᱚ ᱡᱤᱣᱤ ᱥᱩᱥᱛᱷᱚ ᱛᱟᱦᱮᱱᱟ ᱥᱮ ᱢᱚᱡᱽ ᱵᱚᱱ ᱛᱟᱦᱮᱱᱟ ᱟᱨ ᱡᱚᱛᱚ ᱠᱷᱚᱱᱟᱜ ᱢᱟᱲᱟᱝ ᱱᱚᱣᱟ ᱠᱷᱮᱞ ᱫᱚ ᱯᱷᱩᱴᱵᱚᱞ ᱠᱷᱮᱞ ᱫᱚ ᱟᱵᱚ ᱫᱚ ᱫᱟᱹᱲ ᱦᱩᱭᱩᱜᱼᱟ ᱨᱟᱱᱤᱝ ᱦᱩᱭᱩᱜᱼᱟ ᱫᱟᱹᱲ ᱞᱮᱠᱷᱟᱱ ᱟᱵᱚᱣᱟᱜ ᱡᱚᱛᱚ ᱯᱟᱨᱴᱥ ᱨᱮᱱᱟᱜ ᱜᱮ ᱦᱩᱭᱩᱜᱼᱟ ᱡᱟᱦᱟᱸ ᱮᱠᱥᱟᱨᱥᱟᱭᱤᱡ ᱦᱩᱭᱩᱜᱼᱟ ᱟᱨ ᱚᱱᱟ ᱥᱟᱶᱛᱮ ᱩᱫᱽᱜᱟᱹᱨ ᱫᱟᱜ ᱦᱚᱸ ᱚᱰᱳᱠᱚᱜᱼᱟ ᱩᱫᱽᱜᱟᱹᱨ ᱫᱟᱜ ᱫᱚᱠᱚ ᱢᱮᱱᱟ ᱡᱟᱦᱟᱸ ᱟᱵᱚ ᱦᱚᱲᱢᱚ ᱨᱮ ᱡᱟᱦᱟᱸ ᱤᱭᱟᱹ ᱵᱟᱹᱲᱤᱡ ᱫᱟᱜ ᱠᱷᱚᱱᱟ ᱡᱟᱷᱟᱸ ᱚᱱᱟ ᱫᱚ ᱤᱭᱟᱹ ᱫᱚ ᱤᱭᱟᱹᱛᱮ ᱞᱤᱜᱤ ᱚᱰᱳᱠᱚᱜᱼᱟ ᱟᱨ ᱟᱹᱰᱤ ᱦᱚᱲᱢᱚ ᱠᱚ ᱱᱟᱯᱟᱭ ᱵᱚᱱ ᱵᱩᱡᱷᱟᱹᱣᱟ ᱟᱨ ᱱᱟᱯᱟᱭ ᱵᱚᱱ ᱛᱟᱦᱮᱱᱟ ᱟᱨ ᱯᱷᱩᱴᱵᱚᱞ ᱠᱷᱮᱞ ᱤᱫᱤ ᱠᱟᱛᱮᱫ ᱛᱮᱦᱮᱧ ᱡᱟᱦᱟᱸ ᱞᱮᱠᱟ ᱧᱮᱞ ᱠᱟᱱᱟ ᱠᱷᱮᱞᱳᱰ ᱤᱫᱤ ᱠᱟᱛᱮᱫ ᱪᱟᱹᱠᱨᱤ ᱠᱚᱦᱚᱸ ᱧᱟᱢᱮᱫ ᱜᱮᱭᱟ ᱠᱚ ᱡᱟᱦᱟᱸ ᱠᱤ ᱞᱟᱭᱤᱯᱷ ᱦᱚᱸ ᱵᱮᱱᱟᱜ ᱠᱟᱱ ᱜᱮᱭᱟ ᱟᱹᱰᱤ ᱵᱮᱥ ᱦᱚᱲ ᱥᱮ ᱵᱮᱥ ᱥᱮ ᱪᱤᱯᱱᱟᱹᱛ ᱯᱚᱨᱤᱪᱚᱭ ᱦᱚᱸ ᱵᱮᱱᱟᱜ ᱠᱟᱱᱟ ᱟᱨ ᱱᱚᱣᱟ ᱠᱚ ᱤᱫᱤ ᱠᱟᱛᱮᱫ ᱠᱮᱨᱤᱭᱟᱨ ᱦᱚᱸ ᱵᱮᱱᱟᱜᱼᱟ ᱱᱟᱯᱟᱭ ᱢᱚᱡᱽᱛᱮ ᱠᱷᱮᱞ ᱞᱮᱠᱷᱟᱱ ᱵᱷᱚᱵᱤᱥᱚᱛ ᱨᱮ ᱟᱹᱰᱤ ᱱᱟᱯᱟᱭ ᱧᱩᱛᱩᱢᱟᱱ ᱠᱷᱤᱞᱟᱲᱤ ᱥᱮ ᱪᱟᱹᱠᱨᱤ ᱦᱚᱸ ᱵᱚᱱ ᱠᱷᱮᱞ ᱤᱫᱤ ᱠᱟᱛᱮᱫ ᱵᱚᱱ ᱧᱟᱢ ᱫᱟᱲᱮᱭᱟᱜᱼᱟ ᱱᱚᱣᱟ ᱤᱫᱤ ᱱᱚᱣᱟ ᱤᱫᱤ ᱠᱟᱛᱮᱫ ᱜᱮ ᱟᱹᱞᱤᱧ ᱫᱚ ᱥᱮ ᱤᱧᱟᱹᱜ ᱟᱹᱞᱤᱧᱟᱜ ᱠᱷᱮᱞᱳᱰ ᱫᱚ ᱥᱮ ᱠᱩᱥᱤᱭᱟᱜ ᱠᱷᱮᱞᱚᱰ ᱫᱚ ᱯᱷᱩᱴᱵᱚᱞ